ᱦᱮᱞᱳ ᱦᱮᱸ ᱜᱚᱝᱠᱮ ᱚ ᱚᱠᱟ ᱵᱳᱞᱯᱩᱨ ᱠᱷᱚᱱᱯᱮ ᱦᱤᱡᱩᱜ ᱠᱟᱱᱟ ᱦᱮᱸ ᱦᱮᱸ ᱴᱷᱤᱠ ᱜᱮᱭᱟ ᱴᱷᱤᱠ ᱜᱮᱭᱟ ᱦᱤᱡᱩᱜ ᱯᱮ ᱪᱮᱫ ᱞᱳᱠᱮᱥᱚᱱ ᱦᱮᱸ ᱟᱞᱮᱭᱟᱜ ᱞᱳᱠᱮᱥᱚᱱ ᱫᱚ ᱪᱮᱫ ᱤᱧ ᱞᱟᱹᱭᱢᱟ ᱮᱱᱛᱮᱜ ᱟᱞᱮ ᱫᱚ ᱱᱚᱣᱟ ᱤᱭᱟᱹ ᱟᱢ ᱡᱩᱫᱤ ᱴᱨᱮᱹᱱ ᱛᱮᱢ ᱦᱤᱡᱩᱜ ᱠᱟᱱ ᱠᱷᱟᱱ ᱫᱚ ᱢᱟᱱᱠᱚᱨ ᱥᱴᱮᱥᱚᱱ ᱨᱮ ᱯᱷᱮᱰᱚᱜ ᱢᱮ ᱢᱟᱱᱠᱚᱨ ᱥᱴᱮᱥᱚᱱ ᱨᱮ ᱯᱷᱮᱰ ᱠᱟᱛᱮᱫ ᱚᱸᱰᱮ ᱴᱳᱴᱳ ᱵᱟᱞᱟᱢ ᱠᱩᱞᱤ ᱞᱮᱠᱚ ᱠᱷᱟᱱ ᱜᱮ ᱟᱞᱮ ᱫᱚ ᱢᱳᱞᱰᱟᱸᱜᱟ ᱢᱳᱞᱰᱟᱸᱜᱟᱢ ᱦᱮᱡ ᱞᱮᱱᱠᱷᱟᱱ ᱜᱮ ᱤᱧ ᱫᱚ ᱦᱟᱸᱜ ᱡᱟᱦᱟᱸ ᱞᱩᱠᱩ ᱥᱚᱨᱮᱱ ᱠᱚ ᱢᱤᱛᱟᱹᱧ ᱠᱟᱱᱟ ᱞᱩᱠᱩ ᱥᱚᱨᱮᱱ ᱞᱩᱠᱩ ᱥᱚᱨᱮᱱᱟᱜ ᱚᱲᱟᱜ ᱮᱢ ᱠᱩᱞᱤ ᱠᱚᱣᱟ ᱟᱨ ᱠᱚ ᱩᱫᱩᱜ ᱟᱢᱟ ᱟᱨ ᱯᱷᱳᱱ ᱱᱚᱢᱵᱚᱨ ᱯᱷᱳᱱ ᱱᱚᱢᱵᱚᱨ ᱫᱩᱧ ᱮᱢᱟᱢ ᱠᱟᱱᱟ ᱴᱷᱤᱠ ᱜᱮᱭᱟ ᱚᱞ ᱢᱮ ᱢᱟ ᱥᱮᱵᱷᱮᱱ ᱰᱚᱵᱚᱞ ᱡᱤᱨᱳ ᱚᱣᱟᱱ ᱮᱭᱤᱴ ᱯᱷᱳᱨ ᱚᱣᱟᱱ ᱥᱮᱵᱷᱮᱱ ᱯᱷᱳᱨ ᱥᱤᱠᱥ ᱦᱮᱸ ᱦᱮᱸ ᱴᱷᱤᱠ ᱴᱷᱤᱠ ᱴᱷᱤᱠ ᱜᱮᱭᱟ ᱢᱟ ᱦᱮᱸ ᱱᱚᱝᱠᱟᱜᱮ